ᱦᱮᱞᱳ ᱦᱩᱸ ᱟᱢ ᱡᱚᱦᱟᱨ ᱜᱤ ᱢᱮᱱᱮᱫᱟᱹᱧ ᱟᱢ ᱰᱚᱠᱴᱚᱨ ᱵᱟᱵᱩᱥᱤᱝ ᱢᱩᱨᱢᱩᱢ ᱞᱟᱹᱭᱫᱟ ᱚ ᱤᱧ ᱫᱚ ᱱᱚᱜᱼᱚᱭ ᱥᱟᱫᱤᱰᱟᱝᱜᱟ ᱠᱷᱚᱡ ᱤᱧ ᱞᱟᱹᱭᱮᱫᱟ ᱦᱮᱸ ᱛᱚ ᱱᱚᱣᱟ ᱵᱳᱞᱯᱩᱨ ᱮᱨᱤᱭᱟ ᱢᱚᱫᱽᱫᱷᱮ ᱨᱮ ᱚᱠᱟᱴᱟᱜ ᱢᱟᱱᱮ ᱚᱠᱟ ᱥᱮᱡ ᱨᱮ ᱢᱚᱡ ᱪᱤᱠᱤᱛᱥᱟ ᱢᱮᱱᱟᱜᱼᱟ ᱚᱱᱟ ᱟᱢ ᱞᱟᱹᱭ ᱫᱟᱲᱮᱭᱟᱜᱼᱟᱢ ᱞᱟᱹᱭ ᱞᱮᱠᱷᱟᱡ ᱟᱹᱰᱤ ᱵᱷᱟᱜᱤ ᱦᱩᱭ ᱠᱚᱜᱼᱟ ᱟᱭᱢᱟ ᱫᱤᱱ ᱠᱷᱚᱱᱟᱜ ᱰᱚᱠᱴᱚᱨ ᱴᱷᱮᱱᱤᱧ ᱫᱮᱠᱷᱟᱣ ᱪᱟᱵᱟᱭᱮᱱᱟ ᱟᱭᱢᱟ ᱫᱤᱱᱤᱧ ᱫᱮᱠᱷᱟᱣᱱᱟ ᱢᱮᱱᱠᱷᱟᱱ ᱤᱧᱟᱹᱜ ᱨᱩᱣᱟᱹ ᱜᱮ ᱵᱟᱝ ᱪᱟᱵᱟᱜ ᱠᱟᱱ ᱛᱤᱧᱟᱹ ᱦᱩᱸ ᱦᱩᱸ ᱯᱨᱚᱵᱞᱮᱢ ᱫᱚ ᱦᱩᱢ ᱥᱚᱨᱤᱨ ᱟᱹᱰᱤ ᱟᱸᱴ ᱫᱩᱨᱵᱚᱞᱤᱧ ᱟᱹᱭᱠᱟᱹᱣᱮᱫᱟ ᱛᱟᱯᱚᱨ ᱮᱸ ᱢᱟᱡᱷᱮ ᱢᱚᱫᱽᱫᱷᱮ ᱜᱮ ᱵᱚᱦᱚᱜ ᱦᱟᱥᱩᱭᱤᱫᱤᱧᱟ ᱟᱨ ᱞᱟᱡ ᱠᱚᱦᱚᱸ ᱦᱟᱥᱩᱭᱤᱫᱤᱧ ᱜᱮᱭᱟ ᱢᱟᱡᱷᱮᱼᱢᱚᱫᱽᱫᱷᱮ ᱤᱧ ᱮᱠᱷᱚᱱ ᱱᱚᱜᱼᱚᱭ ᱢᱤᱫ ᱢᱟᱥ ᱜᱟᱱ ᱵᱟᱹᱧ ᱡᱚᱢ ᱟᱠᱟᱫᱟ ᱚᱱᱟᱜᱮ ᱟᱜᱮ ᱨᱮ ᱟᱹᱰᱤ ᱟᱭᱢᱟᱧ ᱡᱚᱢ ᱠᱟᱫᱟ ᱨᱟᱱ ᱮᱠᱷᱚᱱ ᱫᱚ ᱵᱚᱱᱫᱚ ᱜᱮ ᱢᱤᱱᱟᱹᱧᱟ ᱟᱵᱟᱨ ᱚᱱᱠᱟ ᱜᱮ ᱯᱨᱚᱵᱞᱮᱢ ᱦᱩᱭᱩᱜ ᱠᱟᱱ ᱛᱤᱧᱟᱹ ᱦᱩᱸ ᱦᱩᱸ ᱦᱩᱸ ᱦᱩᱸ ᱦᱮᱸ ᱦᱮᱸ ᱚᱱᱠᱟ ᱜᱮ ᱦᱩᱸ ᱦᱩᱸ ᱦᱩᱸ ᱚ ᱦᱩᱸ ᱦᱩᱸ ᱦᱩᱸ ᱦᱩᱸ ᱧᱮᱞ ᱟᱠᱟᱫ ᱜᱤᱭᱟᱹᱧ ᱟᱨ ᱚᱸᱰᱮ ᱪᱟᱞᱟᱣ ᱢᱟᱹᱧ ᱪᱟᱞᱟᱜ ᱜᱮ ᱟᱫᱚ ᱪᱟᱨᱡ ᱪᱟᱨᱡ ᱪᱮᱫ ᱞᱮᱠᱟ ᱛᱟᱭ ᱢᱟᱱᱮ ᱧᱮᱞ ᱦᱚᱪᱩᱜ ᱞᱟᱹᱜᱤᱫ ᱯᱚᱭᱥᱟ ᱪᱮᱫ ᱞᱮᱠᱟᱭ ᱦᱟᱛᱟᱣᱟ ᱦᱩᱸ

ᱦᱩᱸ ᱢᱮᱱᱟᱜ ᱜᱮᱭᱟ ᱴᱷᱤᱠᱜᱮᱭᱟ ᱴᱷᱤᱠᱜᱮᱭᱟ ᱛᱟᱞᱦᱮ ᱤᱧ ᱛᱷᱚᱲᱟ ᱚᱲᱟᱜ ᱨᱮᱱ ᱥᱟᱶᱛᱤᱧ ᱜᱟᱞᱢᱟᱨᱟᱣ ᱞᱮᱜᱮ ᱛᱟᱨᱯᱚᱨᱮᱧ ᱵᱟᱰᱟᱭ ᱦᱚᱪᱚᱭᱮᱫ ᱢᱮᱭᱟ ᱱᱟᱦᱟᱸᱜ ᱩᱸ ᱪᱟᱞᱟᱜ ᱟᱹᱧ ᱥᱮᱧ ᱪᱮᱠᱟᱜᱼᱟ ᱦᱩᱸ ᱴᱷᱤᱠᱜᱮᱭᱟ ᱛᱟᱞᱦᱮ ᱚᱱᱠᱟᱜᱮ ᱦᱮᱸ ᱜᱟᱯᱟᱧ ᱯᱷᱳᱱᱟ ᱦᱟᱸᱜ ᱟᱨ ᱢᱤᱫ ᱫᱷᱟᱣ ᱴᱷᱤᱠᱜᱮᱭᱟ ᱳᱠᱮ